ᱥᱚᱨᱠᱟᱨᱤ ᱤᱥᱠᱤᱢ ᱢᱟ ᱟᱭᱢᱟ ᱤᱥᱠᱤᱢ ᱢᱮᱱᱟᱜᱼᱟ ᱤᱧ ᱫᱚ ᱚᱱᱟ ᱥᱚᱨᱠᱟᱨᱤ ᱤᱥᱠᱤᱢ ᱠᱷᱚᱱ ᱫᱚ ᱠᱷᱟᱫᱽᱫᱭᱚ ᱥᱟᱛᱷᱤ ᱤᱥᱠᱤᱢ ᱥᱩᱵᱤᱫᱟ ᱤᱧ ᱦᱟᱛᱟᱣ ᱟᱠᱟᱫᱟ ᱫᱟᱹᱭᱠᱟᱹ ᱞᱮᱠᱟ ᱛᱮ ᱫᱚ ᱢᱟᱨᱟᱝ ᱢᱚᱱᱛᱨᱤ ᱟᱣᱟᱥ ᱡᱚᱡᱚᱱᱟ ᱵᱟᱰᱟᱭ ᱢᱮᱱᱟᱜᱼᱟ ᱚᱱᱟ ᱡᱚᱡᱚᱱᱟ ᱫᱚ ᱠᱮᱱᱫᱨᱚ ᱥᱚᱨᱠᱟᱨᱟᱜ ᱠᱟᱱᱟ ᱚᱱᱟ ᱤᱥᱠᱤᱢ ᱫᱚ ᱨᱮᱸᱜᱮᱡ ᱦᱚᱲ ᱠᱚ ᱧᱟᱢᱟ ᱡᱟᱦᱟᱸᱭ ᱠᱚᱣᱟᱜ ᱨᱮᱸᱜᱮᱡ ᱦᱚᱲ ᱢᱟᱱᱮ ᱚᱲᱟᱜ ᱫᱩᱣᱟᱹᱨ ᱠᱚ ᱵᱟᱠᱚ ᱵᱮᱱᱟᱣ ᱫᱟᱲᱮᱭᱟᱜ ᱠᱟᱱᱟ ᱫᱟᱜ ᱡᱟᱹᱯᱩᱫ ᱨᱮ ᱚᱠᱟ ᱨᱮᱠᱚ ᱛᱟᱦᱮᱱᱟ ᱚᱱᱟ ᱛᱮ ᱠᱮᱱᱫᱨᱚ ᱥᱚᱨᱠᱟᱨᱮ ᱠᱷᱩᱞᱟᱹᱣ ᱟᱠᱟᱫᱟ ᱨᱮᱸᱜᱮᱡ ᱦᱚᱲ ᱡᱟᱛᱮ ᱢᱤᱫ ᱞᱟᱠᱷ ᱛᱤᱨᱤᱥ ᱦᱟᱡᱟᱨ ᱴᱟᱠᱟᱭ ᱮᱢᱟ ᱠᱚ ᱠᱟᱱᱟ ᱚᱱᱟᱛᱮ ᱚᱱᱠᱟ ᱨᱮᱸᱜᱮᱡ ᱦᱚᱲ ᱠᱚ ᱟᱭᱢᱟ ᱜᱚᱲᱚ ᱠᱚ ᱧᱟᱢᱮᱫᱟ